ᱜᱟᱹᱰᱤ ᱫᱚ ᱦᱩᱭᱩᱜ ᱠᱟᱱᱟ ᱮᱦᱚᱵ ᱨᱮ ᱥᱟᱜᱟᱲ ᱜᱟᱹᱰᱤ ᱴᱨᱟᱠᱴᱚᱨ ᱟᱨ ᱡᱮᱥᱤᱵᱤ ᱠᱚ ᱟᱨᱦᱚᱸ ᱠᱟᱨ ᱜᱟᱹᱰᱤ ᱠᱚ ᱵᱚᱥ ᱠᱚ ᱟᱨᱦᱚᱸ ᱥᱟᱭᱠᱮᱞ ᱠᱚ ᱨᱮᱠᱥᱟ ᱠᱚ ᱵᱷᱮᱱ ᱠᱚ